ᱤᱧ ᱢᱮᱫᱴᱟᱝ ᱛᱩᱢᱫᱟᱜ ᱴᱟᱢᱟᱠ ᱚᱣᱟᱨᱠᱥᱚᱯ ᱨᱮᱧ ᱥᱮᱞᱮᱫ ᱞᱮᱱ ᱛᱟᱦᱮᱫ ᱚᱸᱰᱮ ᱫᱚ ᱟᱹᱰᱤ ᱟᱭᱢᱟ ᱟᱭᱢᱟ ᱦᱚᱲ ᱟᱹᱰᱤᱜᱮ ᱟᱭᱢᱟ ᱟᱭᱢᱟ ᱡᱟᱭᱜᱟ ᱠᱷᱚᱱ ᱠᱚ ᱦᱮᱡ ᱞᱮᱱ ᱛᱟᱦᱮᱫ ᱟᱞᱮ ᱦᱚᱸ ᱚᱸᱰᱮᱞᱮ ᱥᱮᱴᱮᱨ ᱞᱮᱱᱟ ᱚᱱᱟ ᱛᱩᱢᱫᱟᱜ ᱴᱟᱢᱟᱠ ᱚᱣᱟᱨᱠᱥᱚᱯ ᱫᱚ ᱢᱚᱬᱮ ᱫᱤᱱ ᱪᱟᱞᱟᱣ ᱞᱮᱱᱟ ᱚᱱᱟ ᱚᱣᱟᱨᱠᱥᱚᱯᱨᱮ ᱟᱹᱰᱤᱞᱮᱠᱟᱱ ᱠᱟᱛᱷᱟ ᱟᱹᱰᱤᱞᱮᱠᱟᱱ ᱨᱩ ᱟᱹᱰᱤᱞᱮᱠᱟᱱ ᱥᱮᱨᱮᱧ ᱟᱹᱰᱤ ᱞᱮᱠᱟᱱ ᱮᱱᱮᱡ ᱠᱚ ᱞᱟᱹᱭᱟᱫ ᱞᱮᱭᱟ ᱢᱚᱬᱮᱫᱤᱱ ᱮᱱᱮᱡ ᱥᱮᱨᱮᱧ ᱨᱟᱹᱥᱠᱟᱹ ᱡᱚᱛᱚᱞᱮᱠᱟᱱᱟᱜ ᱨᱩ ᱡᱚᱛᱚᱞᱮᱠᱟᱱᱟᱜ ᱨᱟᱦᱟ ᱡᱚᱛᱚᱞᱮᱠᱟᱱᱟᱜ ᱮᱱᱮᱡ ᱡᱚᱛᱚᱞᱮᱠᱟᱱᱟᱜ ᱥᱮᱨᱮᱧ ᱠᱚ ᱞᱟᱹᱭ ᱵᱟᱲᱟᱣᱟᱫ ᱞᱮᱭᱟ ᱡᱟᱦᱟᱸ ᱛᱤᱱᱟᱹᱜ ᱜᱮ ᱢᱟᱪᱮᱫ ᱠᱚ ᱛᱟᱦᱮᱸ ᱠᱟᱱᱟ ᱟᱹᱰᱤᱜᱮ ᱱᱟᱯᱟᱭ ᱱᱟᱯᱟᱭ ᱢᱟᱪᱮᱫ ᱠᱚ ᱛᱟᱦᱮᱸ ᱠᱟᱱᱟ ᱢᱤᱢᱤᱫᱴᱟᱝ ᱟᱛᱮᱱ ᱢᱤᱢᱤᱴᱟᱝ ᱡᱤᱱᱤᱥ ᱠᱚ ᱞᱟᱹᱭᱟᱫ ᱞᱮᱭᱟ ᱡᱟᱦᱟᱨᱮ ᱵᱟᱞᱮ ᱜᱟᱱᱮᱫ ᱛᱟᱦᱮᱱ ᱨᱩᱠᱚ ᱚᱸᱰᱮᱠᱚ ᱥᱟᱵ ᱥᱚᱡᱷᱮ ᱠᱮᱫ ᱞᱮᱭᱟ ᱡᱟᱦᱟᱨᱮ ᱥᱮᱨᱮᱧ ᱨᱟᱦᱟ ᱵᱟᱞᱮ ᱜᱟᱱᱮᱫ ᱛᱟᱦᱮᱱᱟ ᱚᱸᱰᱮ ᱠᱚ ᱨᱟᱦᱟᱣᱟᱞᱮ ᱠᱟᱱ ᱛᱟᱦᱮᱱᱟ ᱚᱱᱠᱟᱞᱮᱠᱟᱛᱮ ᱱᱚᱣᱟ ᱛᱩᱢᱫᱟᱜ ᱴᱟᱢᱟᱠ ᱨᱮᱱᱟᱜ ᱢᱚᱬᱮᱫᱤᱱ ᱚᱣᱟᱨᱠᱥᱚᱯ ᱟᱹᱰᱤ ᱱᱟᱯᱟᱭᱛᱮ ᱪᱟᱞᱟᱣᱮᱱᱟ ᱚᱱᱟ ᱚᱣᱟᱨᱠᱥᱚᱯ ᱨᱮᱫᱚ ᱟᱹᱰᱤ ᱟᱭᱢᱟ ᱞᱮᱠᱟᱱᱟᱜ ᱡᱤᱱᱤᱥᱞᱮ ᱵᱟᱲᱟᱭ ᱧᱟᱢ ᱠᱮᱫᱼᱟ ᱠᱮᱫ ᱟᱵᱚ ᱦᱚᱲ ᱦᱚᱯᱚᱱ ᱵᱟᱝ ᱥᱟᱱᱛᱟᱲ ᱥᱚᱢᱟᱡᱽᱨᱮ

ᱚᱱᱟ ᱚᱣᱟᱨᱠᱥᱚᱯ ᱨᱮᱠᱚ ᱞᱟᱹᱭᱟᱫ ᱞᱮᱭᱟ ᱠᱤ ᱟᱵᱚ ᱛᱩᱢᱫᱟᱜ ᱴᱟᱢᱟᱠ ᱫᱚ ᱟᱵᱚ ᱥᱟᱱᱛᱟᱲ ᱦᱚᱯᱚᱱ ᱠᱚᱣᱟᱜ ᱮᱦᱚᱵ ᱠᱷᱚᱱ ᱢᱩᱪᱟᱹᱫ ᱫᱷᱟᱨᱤᱡ ᱢᱟᱱᱮ ᱡᱚᱱᱢᱚ ᱠᱷᱚᱱ ᱜᱩᱡᱩᱜ ᱫᱷᱟᱨᱤᱡ ᱵᱟᱝ ᱵᱟᱯᱞᱟ ᱵᱟᱝ ᱵᱷᱟᱰᱟᱱ ᱮᱢᱟᱱ ᱛᱮᱢᱟᱱ ᱫᱤᱱᱨᱮ ᱞᱟᱹᱠᱛᱤᱜᱼᱟ ᱵᱤᱱᱟᱹ ᱛᱩᱢᱫᱟᱜ ᱴᱟᱢᱟᱠ ᱵᱟᱝ ᱵᱤᱱᱟᱹ ᱮᱱᱮᱡ ᱥᱮᱨᱮᱧᱛᱮ ᱟᱵᱚ ᱥᱟᱶᱛᱟᱨᱮᱱᱟᱜ ᱠᱟ ᱢᱤ ᱦᱚᱨᱟ ᱵᱟᱭ ᱪᱟᱞᱟᱜᱼᱟ ᱚᱱᱟ ᱠᱚ ᱟᱹᱰᱤ ᱞᱮᱠᱟᱱ ᱟᱭᱢᱟ ᱟᱭᱢᱟ ᱠᱟᱛᱷᱟ ᱠᱚ ᱞᱟᱹᱭᱟᱫ ᱞᱮᱭᱟ ᱚᱱᱠᱟᱜᱮ ᱛᱩᱢᱫᱟᱜ ᱨᱩᱦᱚᱸ ᱫᱚᱝ ᱨᱩ ᱞᱟᱜᱽᱲᱮ ᱨᱩ ᱵᱟᱦᱟ ᱨᱩ ᱠᱟᱨᱟᱢ ᱨᱩ ᱫᱟᱸᱥᱟᱭ ᱨᱩ ᱡᱟᱸᱡᱽᱞᱮ ᱨᱩ ᱥᱚᱦᱚᱨᱟᱭ ᱨᱩ ᱯᱟᱛᱟ ᱨᱩ ᱮᱢᱟᱱ ᱛᱮᱢᱟᱱ ᱨᱩᱠᱚ ᱥᱮᱬᱟᱦᱟᱫ ᱞᱮᱭᱟ ᱥᱟᱶ ᱥᱟᱶᱛᱮ ᱥᱮᱨᱮᱧ ᱠᱚᱦᱚᱸ ᱥᱚᱦᱚᱨᱟᱭ ᱥᱮᱨᱮᱧ ᱞᱟᱜᱽᱲᱮ ᱥᱮᱨᱮᱧ ᱵᱟᱦᱟ ᱥᱮᱨᱮᱧ ᱫᱚᱝᱥᱮᱨᱮᱧ ᱠᱟᱨᱟᱢ ᱥᱮᱨᱮᱧ ᱟᱹᱰᱤᱞᱮᱠᱟᱱ ᱥᱮᱨᱮᱧ ᱠᱚᱠᱚ ᱥᱮᱨᱮᱧ ᱟᱫ ᱞᱮᱭᱟ ᱟᱨᱠᱚ ᱪᱮᱫᱟᱫ ᱞᱮᱭᱟ ᱚᱱᱠᱟ ᱞᱮᱠᱟᱛᱮ ᱟᱹᱰᱤᱜᱮ ᱨᱟᱹᱥᱠᱟᱹ ᱡᱚᱛᱚ ᱯᱟᱹᱴᱷᱣᱟᱹᱞᱮ ᱟᱹᱭᱠᱟᱹᱣ ᱠᱮᱫᱼᱟ ᱢᱩᱪᱟᱫ ᱫᱤᱱᱨᱮ ᱵᱤᱱᱤᱴ ᱞᱮᱠᱟ ᱠᱚ ᱦᱟᱛᱟᱣ ᱠᱮᱫ ᱛᱟᱞᱮᱭᱟ ᱚᱱᱟ ᱵᱤᱱᱤᱰ ᱨᱮᱦᱚᱸ ᱤᱧᱤᱧ ᱥᱮᱞᱮᱫᱱᱟ ᱡᱟᱦᱟᱸ ᱢᱚᱬᱮᱫᱤᱱ ᱛᱩᱢᱫᱟᱜ ᱚᱣᱟᱨᱠᱥᱚᱯ ᱪᱟᱞᱟᱣᱞᱮᱱ ᱛᱟᱦᱮᱱ ᱚᱱᱟ ᱚᱣᱟᱨᱠᱥᱚᱯᱨᱮ ᱢᱩᱪᱟᱹᱫ ᱫᱤᱱᱨᱮ ᱵᱤᱱᱤᱰ ᱠᱚ ᱦᱟᱛᱟᱣ ᱠᱮᱫ ᱛᱟᱞᱮᱭᱟ ᱟᱨ ᱚᱱᱟ ᱵᱤᱱᱤᱰᱨᱮ ᱤᱧ ᱦᱚᱸ ᱵᱷᱟᱜᱤᱧ ᱦᱟᱛᱟᱣ ᱞᱮᱫᱼᱟ ᱚᱱᱟ ᱵᱤᱱᱤᱰ ᱨᱮᱫᱚ ᱤᱧ ᱵᱟᱹᱧ ᱵᱷᱟᱵᱤᱞᱮᱫ ᱛᱟᱦᱮᱱᱟ ᱠᱤ ᱤᱧᱦᱚᱸ ᱯᱚᱨᱛᱷᱚᱢ ᱯᱨᱟᱭᱤᱡᱽ ᱞᱮᱠᱟᱛᱮᱠᱚ ᱥᱚᱢᱢᱟᱛᱤᱧᱟᱹ ᱢᱮᱱᱛᱮᱫ ᱚᱱᱟ ᱵᱤᱱᱤᱰ ᱨᱮ ᱤᱧ ᱤᱧᱫᱟᱲᱮᱭᱮᱱᱟ ᱥᱟᱶᱛᱮ ᱥᱚᱢᱢᱟᱱᱟᱜ ᱤᱧᱟᱹᱠᱚ ᱥᱟᱶᱛᱮ ᱥᱟᱨᱴᱤᱯᱷᱤᱠᱮᱴ ᱠᱟᱜᱚᱡᱽ ᱮᱢᱢᱟᱛᱮᱱ ᱴᱨᱚᱯᱷᱤ ᱮᱢᱟᱛᱮᱱ ᱠᱚ ᱥᱟᱨᱦᱟᱣ ᱠᱤᱫᱤᱧᱟ ᱤᱧ ᱵᱟᱹᱧ ᱵᱷᱟᱵᱤ ᱞᱟᱫᱼᱟ ᱠᱤ ᱤᱧ ᱢᱚᱬᱮᱫᱤᱱ ᱚᱣᱟᱨᱠᱥᱚᱯ ᱨᱮ ᱥᱮᱞᱮᱫ ᱠᱟᱛᱮᱫ ᱤᱧ ᱢᱤᱫᱴᱟᱝ ᱴᱨᱚᱯᱷᱤ ᱟᱨᱵᱟᱝ ᱥᱟᱨᱴᱤᱯᱷᱤᱠᱮᱴᱤᱧ ᱧᱟᱢᱟ ᱢᱮᱱᱛᱮᱱ ᱟᱹᱰᱤᱜᱮ ᱠᱩᱥᱤ ᱵᱩᱡᱷᱟᱹᱣᱮᱱᱟ ᱢᱚᱬᱮᱫᱤᱱ ᱛᱩᱢᱫᱟᱜ ᱴᱟᱢᱟᱠ ᱚᱣᱟᱨᱠᱥᱚᱯ ᱥᱮᱞᱮᱫ ᱠᱟᱛᱮᱫ